ᱛᱤᱨᱮᱥᱟ ᱡᱩᱱ ᱦᱩᱞ ᱢᱟᱦᱟ ᱯᱚᱱᱮᱨᱚᱭ ᱟᱜᱚᱥᱴ ᱥᱟᱹᱫᱷᱤᱱᱚᱛᱟ ᱫᱤᱵᱚᱥ ᱪᱷᱟᱵᱽᱵᱤᱥᱮ ᱡᱟᱱᱣᱟᱨᱤ ᱯᱨᱚᱡᱟᱛᱚᱱᱛᱨᱚ ᱫᱤᱵᱚᱥ ᱯᱚᱪᱤᱥᱮ ᱥᱮᱯᱴᱮᱢᱵᱚᱨ ᱤᱥᱥᱚᱨ ᱪᱚᱱᱫᱨᱚ ᱵᱤᱫᱽᱫᱭᱟᱥᱟᱜᱚᱨᱟᱜ ᱡᱟᱱᱟᱢ ᱢᱟᱦᱟ ᱯᱚᱪᱤᱥᱮ ᱰᱤᱥᱮᱢᱵᱚᱨ ᱵᱚᱲᱚ ᱫᱤᱱ